ᱦᱚᱭ ᱢᱮᱱᱟᱜᱼᱟ ᱢᱮᱱᱟᱜ ᱠᱚᱣᱟ ᱜᱩᱨᱩᱯ ᱢᱟᱱᱮ ᱠᱚᱲᱟ ᱜᱩᱨᱩᱯ ᱠᱚ ᱢᱮᱱᱟᱜ ᱠᱚᱣᱟ ᱪᱮᱫᱚᱜ ᱟᱠᱚ ᱟᱛᱳ ᱢᱩᱪᱟᱹᱫ ᱨᱮ ᱠᱩᱞᱦᱤ ᱢᱩᱪᱟᱹᱫ ᱨᱮᱠᱚ ᱪᱮᱫᱚᱜ ᱠᱟᱱᱟ ᱟᱹᱭᱩᱵ ᱵᱮᱲᱟ ᱠᱟᱨᱟᱢ ᱮᱱᱮᱡ ᱠᱚᱠᱚ ᱪᱮᱫᱚᱜ ᱠᱟᱱᱟ ᱟᱨ ᱡᱟᱦᱟᱸ ᱠᱚᱨᱮ ᱜᱚᱡ ᱜᱩᱨᱩ ᱠᱚ ᱦᱩᱭᱩᱜᱼᱟ ᱚᱱᱟ ᱠᱚᱨᱮ ᱦᱚᱸᱠᱚ ᱦᱚᱦᱚᱣᱟᱠᱚ ᱠᱟᱱᱟ ᱟᱨ ᱠᱚ ᱮᱱᱮᱡ ᱠᱟᱱᱟ ᱟᱨ ᱮᱱᱮᱡ ᱠᱮᱵᱟ ᱛᱤᱱᱟᱹᱜ ᱪᱚ ᱢᱟᱱᱮ ᱠᱩᱲᱟᱹᱭ ᱠᱚᱫᱚ ᱛᱤᱱᱟᱹᱜ ᱪᱚᱠᱚ ᱤᱫᱤᱭᱟ ᱚᱱᱟ ᱠᱚᱫᱚ ᱱᱟᱦᱟᱸᱜ ᱵᱟᱹᱧ ᱢᱮᱱ ᱫᱟᱲᱮᱭᱟᱜᱼᱟ ᱟᱨ ᱨᱟᱹᱥᱠᱟᱹ ᱥᱚᱢᱚᱭ ᱨᱮᱦᱚᱸ ᱠᱟᱨᱟᱢ ᱮᱱᱮᱡ ᱦᱩᱭᱩᱜᱼᱟ ᱨᱟᱹᱥᱠᱟᱹ ᱥᱚᱢᱚᱭ ᱨᱮᱦᱚᱸ ᱠᱚ ᱦᱚᱦᱚ ᱟᱠᱚ ᱠᱟᱱᱟ ᱠᱚ ᱟᱨ ᱠᱚ ᱮᱱᱮᱡ ᱠᱟᱱᱟ ᱟᱨ ᱠᱚ ᱪᱟᱞᱟᱜ ᱠᱟᱱ ᱜᱮᱭᱟ ᱚᱱᱟ ᱠᱚᱨᱮ ᱠᱷᱚᱱ ᱦᱚᱸ ᱛᱤᱱᱟᱹᱜ ᱫᱟᱢ ᱠᱚᱦᱚᱸ ᱠᱚ ᱤᱫᱤᱭᱟ ᱚᱱᱟ ᱦᱚᱸ ᱱᱟᱦᱟᱸᱜ ᱵᱟᱹᱞᱤᱧ ᱢᱮᱱ ᱫᱟᱲᱮᱭᱟᱜᱼᱟ ᱟᱨ ᱢᱟᱱᱮ ᱦᱩᱭᱱᱟ ᱡᱟᱦᱟᱸ ᱞᱮᱠᱟ ᱫᱟᱸᱥᱟᱭ ᱮᱱᱮᱡ ᱫᱟᱸᱥᱟᱭ ᱵᱚᱸᱜᱟ ᱫᱟᱸᱥᱟᱭ ᱦᱚᱸᱠᱚ ᱮᱱᱮᱡᱼᱟ ᱫᱟᱸᱥᱟᱭ ᱩᱱᱠᱩ ᱜᱩᱨᱩᱯ ᱠᱚᱲᱟ ᱜᱮ ᱚᱱᱟ ᱦᱚᱸ ᱪᱮᱫ ᱠᱟᱛᱮᱫ ᱟᱛᱳ ᱢᱩᱪᱟᱹᱫ ᱨᱮᱠᱚ ᱪᱮᱫᱚᱜᱼᱟ ᱟᱨᱠᱚ ᱪᱟᱞᱟᱜᱼᱟ ᱫᱟᱸᱥᱟᱭ ᱮᱱᱮᱡ ᱦᱚᱸ ᱚᱱᱟ ᱦᱚᱸᱠᱚ ᱦᱚᱦᱚ ᱵᱟᱲᱟ ᱟᱠᱚ ᱜᱮᱭᱟ ᱟᱛᱳ ᱟᱛᱳ ᱚᱠᱟ ᱠᱚᱨᱮ ᱟᱨᱦᱚᱸ ᱠᱚ ᱮᱱᱮᱡ ᱦᱚᱪᱚ ᱠᱚᱣᱟ ᱜᱩᱨᱩᱯ ᱨᱮ ᱩᱱᱡᱚᱠᱷᱚᱱ ᱦᱚᱸᱠᱚ ᱥᱮᱱᱚᱜᱼᱟ ᱟᱨ ᱮᱱᱮᱡ ᱵᱟᱲᱟ ᱠᱟᱛᱮᱫ ᱠᱚ ᱦᱤᱡᱩᱜᱼᱟ ᱟᱨ ᱠᱩᱲᱤ ᱜᱩᱨᱩᱯ ᱦᱚᱸ ᱢᱮᱱᱟᱜ ᱠᱚᱣᱟ ᱡᱟᱦᱟᱸ ᱞᱮᱠᱟᱨᱮ ᱵᱟᱯᱞᱟ ᱵᱤᱦᱟᱹᱨᱮ ᱫᱚᱝ ᱮᱱᱮᱡ ᱠᱚᱨᱮ ᱠᱚ ᱦᱚᱦᱚᱣ ᱟᱠᱚ ᱠᱟᱱᱟ ᱢ ᱚᱱᱮ ᱮᱱᱮᱡ ᱥᱟᱸᱜᱮ ᱞᱟᱹᱜᱤᱫ ᱛᱮ ᱵᱟᱹᱦᱩ ᱫᱟᱨᱟᱢ ᱞᱟᱹᱜᱤᱫ ᱛᱮ ᱚᱱᱟ ᱜᱩᱨᱩᱯ ᱦᱚᱸ ᱢᱮᱱᱟᱜᱼᱟ ᱩᱱᱠᱩ ᱦᱚᱸᱠᱚ ᱪᱮᱫᱚᱜᱼᱟ ᱩᱱᱠᱩ ᱫᱚ ᱢᱤᱫᱴᱤᱡ ᱠᱞᱟᱵᱽ ᱚᱲᱟᱜ ᱢᱮᱱᱟᱜᱼᱟ ᱚᱸᱰᱮ ᱠᱚ ᱪᱮᱫ ᱠᱚᱣᱟ ᱛᱩᱢᱫᱟᱹᱜ ᱴᱟᱢᱟᱠ ᱟᱛᱮᱫ ᱠᱚ ᱮᱱᱮᱡ ᱦᱚᱪᱚ ᱠᱚᱣᱟ ᱟᱨ ᱢᱤᱫ ᱞᱩᱜᱽᱲᱤ ᱠᱟᱛᱮᱫ ᱢᱤᱫ ᱢᱤᱫᱟᱜ ᱡᱮᱠᱤᱫ ᱠᱟᱛᱮᱫ ᱢᱟᱱᱮ ᱥᱟᱱᱟᱢ ᱠᱚ ᱢᱤᱫ ᱜᱮᱠᱚ ᱧᱮᱞᱚᱜᱼᱟ ᱟᱨ ᱠᱚ ᱥᱮᱱᱚᱜᱼᱟ ᱟᱨ ᱩᱱᱠᱩ ᱦᱚᱸ ᱚᱱᱠᱟ ᱜᱮ ᱵᱟᱯᱞᱟ ᱵᱤᱦᱟᱹ ᱠᱷᱚᱱ ᱠᱩᱲᱟᱹᱭ ᱠᱚ ᱚᱱᱠᱟ ᱜᱮᱠᱚ ᱯᱚᱴᱟ ᱯᱩᱴᱤ ᱠᱟᱛᱮᱫ ᱠᱚ ᱟᱹᱫᱟᱹᱭ ᱠᱚᱣᱟ ᱟᱨ ᱠᱚ ᱦᱤᱡᱩᱜᱼᱟ ᱩᱱᱠᱩ ᱦᱚᱸ ᱢᱟᱱᱮ ᱵᱟᱯᱞᱟ ᱨᱮ ᱦᱮᱱᱟᱜ ᱠᱚᱜᱮᱭᱟ ᱠᱩᱲᱤ ᱦᱚᱯᱚᱱ ᱦᱚᱸᱠᱚ ᱮᱱᱮᱡ ᱠᱟᱱ ᱜᱮᱭᱟ ᱜᱩᱨᱩ